ᱦᱮᱜ ᱯᱷᱚᱞ ᱫᱚᱠᱟᱱᱮᱢ ᱢᱮᱱᱮᱫᱼᱟ ᱥᱮ ᱚ ᱟᱫᱚ ᱪᱮᱫ ᱯᱷᱚᱞ ᱠᱚ ᱢᱮᱱᱟᱜᱼᱟ ᱟᱫᱚ ᱪᱮᱫ ᱞᱮᱠᱟᱢ ᱜᱚᱱᱚᱝ ᱟᱠᱟᱜᱼᱟ ᱯᱷᱚᱞ ᱠᱚᱫᱚ ᱟᱫᱚ ᱩᱱᱟᱹᱜ ᱮᱢ ᱜᱚᱱᱚᱝ ᱟᱠᱟᱫᱟ ᱪᱮᱫ ᱞᱮᱠᱟ ᱨᱮ ᱚ ᱫᱟᱢ ᱢᱟ ᱫᱟᱢ ᱜᱮᱭᱟ ᱟᱫᱚ ᱟᱹᱰᱤ ᱵᱟᱹᱲᱛᱤ ᱫᱟᱢᱚᱜ ᱠᱟᱱ ᱞᱮᱠᱟ ᱵᱩᱡᱩᱜ ᱠᱟᱱᱟ

ᱚᱱᱟᱜᱮᱧ ᱢᱮᱱᱮᱫ ᱠᱟᱱᱟ ᱵᱟᱹᱲᱛᱤ ᱫᱟᱢ ᱫᱚ ᱟᱨ ᱚᱱᱠᱟ ᱥᱤᱛᱩᱝ ᱫᱤᱱ ᱡᱚᱢ ᱞᱮᱠᱟᱱ ᱟᱯᱮᱞ ᱠᱚ ᱢᱮᱱᱟᱜ ᱟᱥᱮ ᱵᱟᱝ ᱟᱫᱚ ᱚᱱᱟ ᱠᱚᱫᱚ ᱪᱮᱫ ᱞᱮᱠᱟᱢ ᱜᱚᱱᱚᱝ ᱟᱠᱟᱜᱼᱟ ᱟᱨ ᱛᱟᱨᱢᱩᱡ ᱠᱚᱫᱚ ᱱᱤᱭᱟᱹ ᱫᱚ ᱤᱱᱟᱹᱜ ᱜᱚᱱᱚᱝ ᱟᱨ ᱩᱱᱟᱹᱜ ᱮᱢ ᱜᱚᱱᱚᱝ ᱟᱠᱟᱫ ᱫᱚ ᱟᱨ ᱛᱚᱵᱮ ᱟᱨ ᱚᱱᱠᱟ ᱪᱮᱫ ᱠᱚ ᱟᱨᱦᱚᱸ ᱢᱮᱱᱟᱜᱼᱟ ᱡᱮ ᱥᱤᱛᱩᱝ ᱫᱤᱱ ᱡᱚᱢ ᱜᱟᱱᱚᱜ ᱞᱮᱠᱟᱱ ᱦᱳᱭᱛᱚ ᱟᱫᱚ ᱦᱟᱛᱟᱣᱟᱹᱧ ᱦᱩᱱᱟᱹᱝ ᱟᱫᱚ ᱩᱱᱟᱹᱜ ᱮᱢ ᱫᱟᱢ ᱟᱠᱟᱫ ᱫᱚ ᱦᱮᱸ ᱦᱟᱛᱟᱣ ᱫᱚᱧ ᱦᱟᱛᱟᱣ ᱜᱮᱭᱟ ᱟᱫᱚ ᱫᱟᱢ ᱜᱮᱛᱚ ᱟᱹᱰᱤ ᱯᱚᱭᱥᱟ ᱵᱟᱭ ᱦᱤᱡᱩᱜ ᱠᱟᱱᱟ ᱧᱮᱞᱢᱮ ᱜᱷᱟᱴᱤ ᱫᱚ ᱤᱱᱟᱹᱜ ᱫᱚ ᱵᱟᱯᱮ ᱜᱷᱟᱴᱤᱭᱟ ᱟᱯᱮᱫᱚ ᱧᱮᱞ ᱢᱮ ᱥᱮᱬᱟ ᱫᱚᱠᱟᱱ ᱠᱟᱱᱟ ᱛᱚᱵᱮ ᱩᱱᱟᱹᱜ ᱜᱟᱱ ᱯᱷᱚᱞ ᱢᱮᱱᱟᱜᱼᱟ ᱤᱱᱟᱹᱜ ᱫᱚ ᱵᱟᱯᱮ ᱜᱷᱟᱴᱤᱜᱼᱟ ᱠᱟᱹᱴᱤᱡ ᱫᱚ ᱠᱚᱢ ᱧᱚᱜᱚᱜᱯᱮ ᱪᱤᱠᱟᱹᱛᱮ ᱱᱤᱛᱚᱝ ᱢᱟ ᱥᱤᱛᱩᱝ ᱫᱤᱱ ᱚᱠᱟ ᱠᱷᱚᱱᱟᱜᱞᱮ ᱩᱱᱟᱹᱜ ᱯᱚᱭᱥᱟ ᱴᱟᱠᱟᱞᱮ ᱧᱟᱢᱟ ᱚᱠᱟᱨᱮᱢ ᱠᱟᱹᱢᱤᱭᱟ ᱥᱤᱛᱩᱝ ᱨᱮ ᱚᱠᱚᱭ ᱦᱚᱸ ᱵᱟᱞᱮ ᱠᱟᱹᱢᱤ ᱠᱟᱱᱟ ᱩᱱᱟᱹᱜ ᱫᱚ ᱵᱟᱯᱮ ᱜᱷᱟᱹᱴᱤᱜᱼᱟ ᱜᱷᱟᱹᱴᱤ ᱫᱚ ᱡᱩᱫᱤ ᱠᱷᱟᱱ ᱩᱱᱟᱹᱜ ᱟᱢ ᱦᱚᱸ ᱟᱞᱚᱢ ᱜᱷᱟᱹᱴᱤᱜᱢᱟ ᱤᱧᱦᱚᱸ ᱟᱞᱚᱧ ᱜᱷᱟᱹᱴᱤᱜᱢᱟ ᱤᱱᱟᱹᱜᱛᱮ ᱡᱩᱫᱤᱢ ᱨᱮᱵᱮᱱ ᱠᱷᱟᱱ ᱫᱚ ᱛᱟᱦᱚᱞᱮᱧ ᱦᱟᱛᱟᱣᱟ ᱟᱨ ᱵᱟᱝᱠᱷᱟᱱᱢᱟ ᱢᱟ ᱪᱮᱫ ᱤᱧ ᱢᱮᱱᱟ ᱦᱳᱭ ᱛᱚᱵᱮᱠᱷᱟᱱ ᱡᱩᱫᱤ ᱦᱮᱸ ᱥᱤᱠᱟᱹᱨ ᱢᱮᱱᱟᱢ ᱠᱷᱟᱱ ᱫᱚ ᱴᱷᱤᱠ ᱜᱮᱭᱟᱹᱧ ᱦᱟᱛᱟᱣᱟ ᱟᱢᱟᱜ ᱫᱚᱠᱟᱱ ᱨᱮᱫᱚᱧ ᱪᱟᱞᱟᱜᱼᱟ ᱛᱚᱵᱮ ᱦᱳᱭ ᱛᱚᱵᱮᱠᱷᱟᱱ ᱦᱮᱸ ᱴᱷᱤᱠ ᱜᱮᱭᱟ ᱛᱚᱵᱮ ᱦᱮᱸ